ᱤᱧ ᱢᱤᱫᱴᱟᱹᱱ ᱵᱚᱦᱲᱟᱜᱩᱲᱟᱹ ᱵᱟᱡᱟᱨ ᱠᱷᱚᱱᱟᱜ ᱯᱷᱮᱱᱤᱧ ᱠᱤᱨᱤᱧ ᱟᱹᱜᱩ ᱞᱮᱫ ᱛᱟᱦᱮᱸᱫ ᱚᱱᱟ ᱡᱟᱦᱟᱸ ᱦᱟᱣᱟᱭ ᱵᱚᱱ ᱧᱟᱢᱟ ᱦᱟᱣᱟ ᱢᱟᱨᱟᱝ ᱫᱳᱠᱟᱱ ᱠᱷᱚᱱᱟᱜ ᱢᱮᱱᱠᱷᱟᱱ ᱚᱱᱟ ᱯᱷᱮᱱ ᱢᱤᱫ ᱫᱤᱱ ᱫᱚ ᱟᱹᱰᱤ ᱱᱟᱯᱟᱭ ᱪᱟᱹᱞᱩᱭᱮᱱᱟ ᱫᱚᱥᱟᱨ ᱦᱚᱸ ᱟᱹᱰᱤ ᱱᱟᱯᱟᱭ ᱪᱟᱹᱞᱩᱭᱮᱱᱟ ᱟᱨ ᱱᱤᱛᱚᱜ ᱢᱟ ᱮᱢᱚᱱ ᱜᱚᱨᱚᱢ ᱠᱟᱱᱟ ᱥᱮ ᱟᱹᱰᱤ ᱡᱳᱨ ᱜᱮ ᱢᱮᱱᱠᱷᱟᱱ ᱛᱮᱥᱟᱨ ᱫᱤᱱ ᱠᱷᱟᱱᱜᱮ ᱚᱱᱟ ᱯᱷᱮᱱ ᱫᱚ ᱡᱟᱛᱮ ᱢᱤᱫᱴᱟᱹᱱ ᱢᱤᱫ ᱫᱷᱟᱨᱮᱱᱟᱜ ᱚᱱᱮ ᱤᱭᱟᱹ ᱛᱮᱫ ᱫᱚ ᱨᱟᱹᱯᱩᱫ ᱮᱱᱟ ᱟᱹᱪᱩᱨᱟᱜ ᱫᱚ ᱤᱱᱟᱹ ᱠᱷᱟᱱ ᱫᱳᱠᱟᱱᱫᱟᱨ ᱠᱚ ᱱᱚᱝᱠᱟᱱᱟ ᱥᱟᱞᱟ ᱵᱷᱟᱹᱜᱤ ᱩᱱᱟᱹᱜ ᱯᱚᱭᱥᱟ ᱮᱢ ᱠᱟᱛᱮᱫ ᱨᱮᱦᱚᱸ ᱱᱚᱝᱠᱟᱱ ᱫᱩ ᱱᱚᱢᱵᱚᱨ ᱥᱮ ᱰᱩᱵᱽᱞᱤᱠᱮᱴ ᱢᱟᱞ ᱠᱚ ᱮᱢ ᱠᱟᱣᱫᱤᱧᱟ ᱚᱱᱟᱛᱮ ᱱᱤᱛᱚᱜ ᱤᱧ ᱟᱹᱰᱤ ᱪᱤᱱᱛᱟᱹ ᱨᱮᱱᱟᱜ ᱵᱤᱥᱚᱭ ᱠᱟᱱᱟ ᱡᱮ ᱟᱢ ᱦᱚᱲ ᱵᱤᱥᱥᱟᱹᱥ ᱠᱟᱛᱮᱫ ᱢᱟᱨᱟᱝ ᱫᱳᱠᱟᱱ ᱧᱮᱞ ᱠᱟᱛᱮᱫ ᱚᱱᱟ ᱥᱟᱢᱟᱱ ᱠᱤᱨᱤᱧ ᱥᱮ ᱯᱟᱝᱠᱷᱟ ᱠᱤᱨᱤᱧᱮᱢ ᱪᱟᱞᱟᱜᱼᱟ ᱢᱮᱱᱠᱷᱟᱱ ᱚᱱᱟᱫᱚ ᱟᱞᱚᱢ ᱟᱥᱟᱭᱟ ᱯᱩᱭᱥᱟᱹ ᱮᱢ ᱠᱟᱛᱮᱫ ᱦᱚᱸ ᱟᱢᱟᱜ ᱵᱷᱟᱹᱜᱤ ᱦᱚᱸ ᱟᱹᱰᱤ ᱵᱟᱹᱲᱤᱡᱚᱜ ᱜᱮᱛᱟᱢᱟ ᱚᱱᱟᱜᱮ ᱢᱟᱥᱮ ᱪᱮᱫ ᱞᱮᱠᱟᱢ ᱩᱭᱦᱟᱹᱨᱟ ᱟᱫᱚ ᱱᱤᱛᱚᱜ ᱜᱚᱨᱚᱢ ᱫᱤᱱ ᱩᱭᱦᱟᱹᱨ ᱜᱮ ᱮᱠᱟᱞ ᱵᱟᱹᱲᱤᱡ ᱩᱛᱟᱹᱨᱚᱜ ᱠᱟᱱᱟ